ᱥᱮᱫᱟᱭ ᱵᱩᱰᱷᱤ ᱟᱭᱳ ᱠᱚ ᱟᱨ ᱢᱟᱱᱮ ᱜᱟᱛᱮ ᱠᱩᱲᱤ ᱠᱚ ᱵᱟᱹᱫᱽ ᱨᱮᱞᱮ ᱠᱟᱹᱢᱤᱭᱟ ᱦᱮᱲᱦᱮᱫ ᱯᱩᱨᱟᱹ ᱨᱟᱹᱥᱠᱟᱹ ᱞᱮ ᱠᱟᱹᱢᱤᱭᱟ ᱵᱩᱰᱷᱤ ᱮᱨᱟᱠᱚ ᱥᱮᱨᱮᱧ ᱠᱚᱠᱚ ᱞᱟᱹᱭᱟᱞᱮᱭᱟ ᱱᱚᱝᱠᱟ ᱠᱚ ᱞᱟᱹᱭᱟᱞᱮᱭᱟ ᱢᱟ ᱱᱟ ᱥᱮᱨᱮᱧ ᱯᱮ ᱢᱟ ᱵᱟᱠᱷᱟᱱ ᱦᱩᱲᱩ ᱛᱟᱵᱚᱱ ᱵᱟᱭ ᱯᱚᱴᱮᱜᱼᱟ ᱵᱟᱭ ᱜᱮᱞᱮᱜᱼᱟ ᱢᱟ ᱥᱮᱨᱮᱧ ᱯᱮ ᱚᱱᱠᱟᱭ ᱟᱠᱚ ᱤᱱᱟᱹ ᱠᱷᱟᱱ ᱢᱟ ᱵᱩᱰᱷᱤ ᱟᱭᱳ ᱛᱚᱵᱮ ᱤᱭᱟᱹ ᱞᱟᱹᱭᱟᱞᱮ ᱯᱮ ᱥᱮᱨᱮᱧᱟᱞᱮ ᱟᱫᱚ ᱠᱚ ᱞᱟᱹᱭᱟᱞᱮᱭᱟ ᱟᱛᱳ ᱵᱟᱦᱮᱨ ᱵᱟᱲᱮ ᱫᱟᱨᱮ ᱰᱟᱹᱨ ᱯᱤᱪᱷᱤ ᱢᱤᱨᱩ ᱢᱮᱱᱟᱜ ᱠᱚᱣᱟ ᱚᱛᱨᱮ ᱪᱟᱨᱟᱹᱧ ᱮᱨᱟ ᱫᱟᱨᱮ ᱨᱮ ᱯᱟᱹᱥᱤᱧ ᱚᱰᱟᱣ ᱰᱟᱹᱨ ᱯᱤᱪᱷᱤ ᱢᱤᱨᱩᱧ ᱯᱟᱹᱥᱤ ᱠᱚᱣᱟ ᱚᱱᱠᱟ ᱠᱚ ᱞᱟᱹᱭ ᱟᱞᱮᱭᱟ ᱤᱱᱟᱹ ᱠᱷᱟᱱ ᱵᱟᱹᱫᱽᱨᱮ ᱠᱟᱹᱢᱤᱭᱟᱞᱮ ᱮᱲᱦᱮᱫ ᱠᱚᱦᱚᱸ ᱤᱱᱟᱹ ᱠᱷᱟᱱ ᱥᱮᱨᱮᱧ ᱜᱚᱫᱟᱞᱮ ᱟᱫᱚ ᱠᱚ ᱢᱮᱱᱟ ᱦᱳᱭᱱᱟ ᱟᱹᱰᱤ ᱪᱟᱨᱦᱟᱱᱟ ᱟᱸᱡᱚᱢᱚᱜ ᱠᱟᱱᱟ ᱟᱹᱰᱤ ᱪᱟᱨᱦᱟ ᱢᱟ ᱱᱟ ᱟᱨᱦᱚᱸ ᱫᱚᱲᱦᱟ ᱜᱚᱫᱯᱮ ᱤᱱᱟᱹ ᱠᱷᱟᱱ ᱫᱚ ᱚᱱᱠᱟ ᱠᱚ ᱢᱮᱛᱟ ᱞᱮᱠᱷᱟᱱ ᱟᱞᱮ ᱦᱚᱸᱞᱮ ᱨᱟᱹᱥᱠᱟᱹ ᱜᱚᱫᱚᱜᱼᱟ ᱤᱱᱟᱹ ᱠᱷᱟᱱ ᱟᱨᱦᱚᱸᱞᱮ ᱥᱮᱨᱮᱧᱟ ᱟᱛᱳ ᱵᱟᱦᱮᱨ ᱵᱟᱲᱮ ᱫᱟᱨᱮ ᱰᱟᱹᱨ ᱯᱤᱪᱷᱤ ᱢᱤᱨᱩ ᱢᱮᱱᱟᱜ ᱠᱚᱣᱟ ᱚᱛᱨᱮ ᱪᱟᱨᱟᱧ ᱮᱨᱟ ᱫᱟᱨᱮ ᱨᱮ ᱯᱟᱹᱥᱤᱧ ᱚᱰᱟᱣ ᱰᱟᱹᱨ ᱯᱤᱪᱷᱤ ᱢᱤᱨᱩᱧ ᱯᱟᱹᱥᱤ ᱠᱚᱣᱟ ᱱᱚᱣᱟ ᱫᱚ ᱤᱭᱟᱹ ᱱᱚᱣᱟ ᱥᱮᱨᱮᱧ ᱫᱚ ᱞᱟᱜᱽᱬᱮ ᱥᱮᱨᱮᱧ ᱠᱟᱱᱟ ᱛᱟᱨᱯᱚᱨᱮ ᱟᱨᱦᱚᱸ ᱞᱮ ᱢᱮᱱᱟ ᱮ ᱵᱩᱰᱷᱤ ᱟᱭᱳ ᱢᱟᱥᱮ ᱟᱨᱦᱚᱸ ᱞᱟᱹᱭᱟᱞᱮ ᱯᱮ ᱱᱚᱣᱟ ᱫᱚᱞᱮ ᱪᱮᱫ ᱠᱮᱫᱼᱟ ᱟᱹᱰᱤ ᱨᱟᱹᱥᱠᱟᱹ ᱞᱮ ᱵᱩᱡᱷᱟᱹᱣ ᱠᱮᱫᱼᱟ ᱟᱨᱦᱚᱸ ᱞᱟᱹᱭ ᱟᱞᱮ ᱯᱮ ᱢᱟ ᱟᱨᱦᱚᱸ ᱞᱮ ᱪᱮᱫᱚᱜᱼᱟ ᱤᱱᱟᱹ ᱠᱷᱟᱱ ᱱᱚᱝᱠᱟ ᱠᱚ ᱢᱮᱱᱟ ᱦᱳᱭ ᱱᱟ ᱞᱟᱹᱭᱟᱯᱮᱭ ᱟᱞᱮ ᱜᱩᱡᱩᱜᱼᱟ ᱱᱟᱦᱟᱜ ᱞᱮ ᱱᱚᱣᱟ ᱠᱚ ᱪᱮᱫ ᱫᱚᱦᱚ ᱠᱟᱜ ᱯᱮ ᱚᱱᱠᱟ ᱠᱚ ᱢᱮᱛᱟᱞᱮᱭᱟ ᱛᱟᱭᱚᱢ ᱫᱚ ᱱᱚᱝᱠᱟ ᱠᱚ ᱢᱮᱱᱟ ᱮᱱᱟ ᱰᱟᱦᱟᱨ ᱰᱟᱦᱟᱨ ᱠᱚ ᱥᱮᱨᱮᱧ ᱫᱚ ᱤᱱᱟᱹ ᱠᱷᱟᱱ ᱫᱚ ᱰᱟᱦᱟᱨ ᱮᱱᱮᱡ ᱡᱚᱦᱚᱜ ᱰᱟᱦᱟᱨ ᱥᱮᱨᱮᱧ ᱯᱮ ᱚᱱᱟ ᱢᱤᱫᱴᱮᱡ ᱞᱮ ᱞᱟᱹᱭᱟᱯᱮᱭᱟ ᱚᱱᱠᱟᱭᱟᱠᱚ ᱦᱳᱭ ᱛᱚᱵᱮ ᱢᱟ ᱞᱟᱹᱭᱟᱞᱮ ᱯᱮ ᱟᱫᱚ ᱞᱟᱹᱭᱟᱞᱮᱭᱟᱠᱚ ᱵᱩᱨᱩᱢᱟ ᱪᱮᱛᱟᱱ ᱨᱮ ᱥᱟᱹᱞ ᱥᱟᱨᱟᱢ ᱯᱟᱸᱡᱟ ᱫᱚ ᱨᱟᱢ ᱢᱟ ᱞᱟᱛᱟᱨ ᱨᱮ ᱵᱚᱸᱜᱟ ᱢᱟᱹᱭ ᱯᱟᱸᱡᱟ ᱚᱱᱠᱟ ᱠᱚ ᱞᱟᱹᱭᱜᱚᱫ ᱟᱞᱮᱭᱟ ᱛᱟᱭᱱᱚᱢ ᱫᱚ ᱟᱨᱦᱚᱸ ᱚᱱᱟᱞᱮ ᱢᱮᱱᱟ ᱛᱳ ᱟᱹᱰᱤ ᱪᱮᱨᱦᱟ ᱪᱮᱨᱦᱟ ᱱᱩᱠᱩ ᱵᱩᱰᱷᱤ ᱟᱹᱰᱤ ᱪᱮᱨᱦᱟ ᱪᱮᱨᱦᱟᱣᱟᱜ ᱠᱚ ᱪᱮᱫ ᱟᱠᱟᱫᱼᱟ ᱛᱟᱭᱱᱚᱢ ᱫᱚ ᱟᱨᱦᱚᱸ ᱛᱟᱭᱱᱚᱢ ᱦᱟᱱᱛᱮ ᱫᱚ ᱵᱩᱰᱷᱤ ᱟᱨᱦᱚᱸ ᱪᱮᱫ ᱞᱮᱠᱟ ᱵᱩᱰᱷᱤ ᱟᱭᱳ ᱚᱱᱠᱟ ᱟᱠᱚᱣᱟᱞᱮ ᱟᱫᱚ ᱠᱚ ᱢᱮᱱᱟ ᱦᱟᱹᱞ ᱥᱟᱨᱟᱢ ᱯᱟᱸᱡᱟ ᱫᱚ ᱵᱚᱞᱚᱭᱮᱱ ᱵᱩᱨᱩ ᱵᱷᱤᱛᱨᱤ ᱛᱮ ᱵᱚᱸᱜᱟ ᱢᱟᱹᱭ ᱯᱟᱸᱡᱟ ᱫᱚ ᱵᱚᱞᱚᱭᱮᱱ ᱟᱛᱳ ᱛᱟᱞᱟᱛᱮ ᱚᱸᱰᱮ ᱜᱮ ᱟᱨᱦᱚᱸ ᱢᱩᱪᱟᱹᱫᱮᱱᱟ ᱱᱚᱣᱟ ᱫᱚ ᱰᱟᱦᱟᱨ ᱥᱮᱨᱮᱧ ᱱᱚᱣᱟ ᱫᱚ ᱰᱟᱦᱟᱨ ᱮᱱᱮᱡ ᱡᱚᱦᱚᱜ ᱥᱮᱨᱮᱧ ᱟᱞᱮ ᱟᱨ ᱵᱟᱦᱟ ᱡᱚᱦᱚᱜ ᱠᱚ ᱱᱚᱣᱟ ᱫᱚ ᱰᱟᱦᱟᱨ ᱥᱮᱨᱮᱧ ᱠᱷᱟᱱ ᱫᱚ ᱵᱟᱦᱟ ᱡᱚᱦᱚᱜ ᱦᱚᱸᱞᱮ ᱥᱮᱨᱮᱧ ᱜᱮᱭᱟ ᱰᱟᱦᱟᱨ ᱮᱱᱮᱡ ᱦᱚᱸᱞᱮ ᱥᱮᱨᱮᱧ ᱜᱮᱭᱟ ᱚᱱᱠᱟ ᱛᱮ ᱵᱩᱰᱷᱤ ᱟᱭᱳ ᱟᱫᱚ ᱱᱤᱱᱟᱹᱜ ᱜᱮᱯᱮ ᱞᱟᱹᱭᱟ ᱟᱨ ᱠᱟᱹᱴᱤᱡ ᱞᱟᱹᱭ ᱯᱮ ᱤᱱᱟᱹ ᱠᱷᱟᱱ ᱡᱚᱛᱚᱞᱮ ᱪᱮᱫ ᱪᱟᱵᱟᱭᱟ ᱟᱫᱚ ᱠᱚ ᱢᱮᱱᱟ ᱮᱦᱚᱵ ᱥᱮᱨᱮᱧ ᱫᱚ ᱱᱟᱦᱟᱜ ᱯᱮ ᱵᱟᱲᱟᱭᱟ ᱪᱮ ᱵᱟᱝᱟ ᱮᱱᱮᱡ ᱮᱦᱚᱵ ᱨᱮᱭᱟᱜ ᱥᱮᱨᱮᱧ ᱫᱚᱯᱮ ᱵᱟᱲᱟᱭᱟ ᱪᱮ ᱵᱟᱝᱼᱟ ᱟᱫᱚ ᱵᱟᱝᱟ ᱵᱟᱞᱮ ᱵᱟᱲᱟᱭᱟ ᱯᱟᱞᱮᱱᱚᱜ ᱪᱮᱫ ᱟᱛᱨᱟᱼᱟᱛᱨᱟ ᱫᱚᱞᱮ ᱵᱟᱲᱟᱭ ᱜᱮᱭᱟ ᱮᱱᱛᱮ ᱱᱚᱜᱼᱚ ᱱᱚᱠᱟ ᱞᱮ ᱢᱮᱱᱟ ᱟᱫᱚ ᱱᱚᱝᱠᱟᱱᱟᱜ ᱠᱚ ᱥᱮᱨᱮᱧᱟ ᱮᱦᱚᱵ ᱨᱮᱫᱚ ᱮᱦᱚᱵ ᱛᱟᱨᱟ ᱨᱮᱫᱚ ᱤᱪᱟᱹᱜ ᱯᱤᱲ ᱤᱪᱟᱹᱜ ᱵᱟᱹᱵᱩᱭ ᱞᱚᱜ ᱠᱟᱱ ᱡᱟᱹᱱᱩᱢ ᱯᱤᱲ ᱡᱟᱹᱱᱩᱢ ᱵᱟᱹᱵᱩᱭ ᱞᱚᱜ ᱠᱟᱱ ᱥᱮᱨᱢᱟ ᱨᱮ ᱨᱟᱡᱽᱟᱜ ᱪᱟᱶᱟᱨ ᱞᱚᱜ ᱠᱟᱱ ᱫᱮᱞᱟ ᱵᱟᱹᱵᱩ ᱨᱟᱡᱟ ᱫᱚᱨᱵᱟᱨ ᱚᱱᱠᱟ ᱠᱚ ᱞᱟᱹᱭᱟᱞᱮᱭᱟ ᱚᱱᱟᱦᱚᱸ ᱰᱟᱦᱟᱨ ᱥᱮᱨᱮᱧ ᱠᱟᱱ ᱜᱮᱭᱟ ᱮᱦᱚᱵ ᱰᱟᱦᱟᱨ ᱥᱮᱨᱮᱧ ᱤᱱᱟᱹ ᱠᱷᱟᱱ ᱟᱫᱚᱞᱮ ᱥᱮᱨᱮᱧᱟ ᱢᱟ ᱱᱟ ᱟᱹᱰᱤ ᱪᱮᱨᱦᱟ ᱟᱸᱡᱚᱢᱚᱜ ᱠᱟᱱᱟ ᱟᱨ ᱫᱚᱲᱦᱟ ᱵᱟᱠᱷᱟᱱ ᱵᱚᱱ ᱥᱮᱨᱮᱧᱟ ᱩᱱᱠᱩ ᱵᱩᱰᱷᱤ ᱦᱚᱸᱠᱚ ᱢᱮᱱᱟ ᱱᱚᱜᱼᱚᱭ ᱪᱚ ᱜᱟᱱᱮᱫ ᱜᱮᱭᱟ ᱯᱮ ᱟᱞᱮ ᱞᱟᱹᱭ ᱟᱯᱮ ᱠᱟᱱᱟ ᱱᱚᱜᱼᱚᱭ ᱟᱹᱰᱤ ᱱᱟᱯᱟᱭᱼᱱᱟᱯᱟᱭ ᱯᱮ ᱜᱟᱱᱮᱫᱼᱟ ᱮᱱᱠᱷᱟᱱ ᱟᱨᱦᱚᱸ ᱵᱟᱨᱼᱯᱮ ᱫᱚᱦᱲᱟ ᱞᱮ ᱥᱮᱨᱮᱧᱟ ᱛᱟᱭᱚᱢ ᱫᱚᱞᱮ ᱪᱮᱫ ᱩᱛᱟᱹᱨᱟ